ᱯᱚᱨᱛᱷᱚᱢ ᱨᱮᱫᱚ ᱱᱟᱥᱤᱭᱟᱜ ᱫᱚᱱᱧᱚᱜ ᱦᱩᱭᱩᱜ ᱠᱟᱱᱟ ᱚᱱᱠᱟ ᱢᱤᱫ ᱢᱤᱱᱤᱴᱜᱟᱱ ᱯᱚᱱᱫᱨᱚ ᱥᱮᱠᱮᱱᱰᱜᱟᱱ ᱱᱚᱝᱠᱟ ᱛᱟᱯᱚᱨ ᱯᱩᱥᱟᱯ ᱦᱩᱭᱩᱜ ᱠᱟᱱᱟ ᱱᱟᱥᱮᱭᱟᱜ ᱫᱟᱹᱲᱧᱚᱜ ᱦᱩᱭᱩᱜ ᱠᱟᱱᱟ ᱚᱱᱠᱟ ᱢᱤᱫ ᱢᱤᱱᱤᱴᱜᱟᱱ ᱛᱟᱯᱚᱨ ᱯᱩᱥᱟᱯ ᱯᱚᱱᱫᱨᱚ ᱵᱤᱥ ᱫᱷᱟᱣ ᱠᱟᱛᱮ ᱯᱮ ᱥᱮᱴ ᱛᱟᱯᱚᱨ ᱞᱮᱯᱷᱴ ᱢᱟᱥᱟᱞᱥᱠᱚ ᱵᱮᱲᱦᱟᱣ ᱦᱩᱭᱩᱜ ᱠᱟᱱᱟ ᱛᱟᱯᱚᱨ ᱱᱚᱣᱟ ᱨᱮᱫᱚ ᱰᱟᱢᱵᱮᱞ ᱫᱚ ᱟᱨᱠᱤ ᱠᱚᱢ ᱚᱭᱮᱴᱟᱜ ᱠᱚ ᱨᱟᱠᱟᱵ ᱚᱪᱚᱜᱼᱟ ᱯᱟᱸᱪ ᱠᱮᱡᱤ ᱛᱟᱯᱚᱨ ᱮᱥ ᱢᱟᱥᱟᱞᱥ ᱠᱩ ᱢᱟᱡᱷᱮᱨᱮ ᱚᱱᱠᱟ ᱞᱟᱸᱜᱟ ᱞᱮᱱᱠᱷᱟᱡ ᱮᱱᱟᱨᱡᱤ ᱰᱨᱤᱝᱠ ᱧᱩ ᱦᱩᱭᱩᱜ ᱠᱟᱱᱟ ᱡᱤᱢ ᱛᱟᱞᱟᱨᱮ ᱜᱮ ᱛᱟᱯᱚᱨ ᱚᱲᱟᱜ ᱦᱮᱡ ᱠᱟᱛᱮ ᱱᱟᱥᱤᱭᱟᱜ ᱡᱤᱨᱟᱹᱣ ᱵᱟᱲᱟ ᱠᱟᱛᱮ ᱯᱷᱚᱞᱼᱢᱩᱞ ᱠᱚ ᱡᱚᱢ ᱦᱩᱭᱩᱜ ᱠᱟᱱᱟ ᱪᱷᱳᱞᱟᱠᱩ ᱵᱤᱞᱤᱠᱩ ᱛᱳᱣᱟ ᱠᱟᱭᱨᱟ ᱚᱱᱟᱠᱩ ᱡᱚᱢ ᱦᱩᱭ ᱠᱟᱛᱮ ᱜᱤᱛᱤᱡᱠᱚᱜ ᱦᱩᱭᱩᱜ ᱠᱟᱱᱟ ᱡᱤᱨᱟᱹᱜ ᱦᱩᱭᱩᱜ ᱠᱟᱱᱟ